ᱦᱮᱸ ᱡᱚᱦᱟᱨ ᱜᱮ ᱜᱚ ᱦᱚᱸ ᱞᱟᱹᱭᱮᱫᱼᱟᱞᱤᱧ ᱟᱵᱮᱱᱟᱜ ᱫᱚᱠᱟᱱ ᱠᱷᱩᱞᱟᱹᱣ ᱜᱮᱭᱟ ᱛᱮᱦᱮᱧ ᱟᱪᱪᱷᱟ ᱴᱷᱤᱠᱜᱮᱭᱟ ᱛᱚ ᱚᱸᱰᱮ ᱠᱟᱹᱡ ᱫᱚᱠᱟᱱ ᱥᱟᱢᱟᱱ ᱪᱟᱣᱞᱮ ᱠᱚ ᱵᱩᱞᱩᱝ ᱠᱚ ᱥᱩᱱᱩᱢ ᱠᱚ ᱦᱟᱛᱟᱣ ᱪᱟᱞᱟᱣ ᱦᱩᱭᱩᱜᱼᱟ ᱦᱮᱱᱟᱜ ᱜᱮᱭᱟ ᱦᱮᱸ ᱟᱪᱪᱷᱟ ᱦᱮᱱᱟᱜ ᱜᱮᱭᱟ ᱥᱮ ᱡᱚᱛᱚ ᱟᱪᱪᱷᱟ ᱟᱫᱚ ᱚᱠᱟᱞᱮᱠᱟᱱ ᱪᱟᱣᱞᱮ ᱠᱚ ᱦᱮᱱᱣᱟᱜᱼᱟ ᱵᱤᱱ ᱫᱚᱦᱚᱣᱟᱠᱟᱜᱼᱟ ᱟᱪᱪᱷᱟ ᱟᱪᱪᱷᱟ ᱦᱩᱸ ᱟᱫᱚ ᱛᱟᱨᱟ ᱯᱮᱠ ᱟᱫᱚ ᱫᱚᱥ ᱵᱚᱨᱟ ᱜᱟᱱ ᱦᱟᱛᱟᱣ ᱦᱩᱭᱩᱜᱼᱟ ᱤᱱᱟᱹᱜ ᱜᱟᱱ ᱟᱵᱮᱱ ᱯᱮᱠᱮᱴ ᱫᱚ ᱪᱮᱫᱞᱮᱠᱟ ᱢᱟᱱᱮ ᱯᱟᱪᱟᱥ ᱠᱤᱞᱳ ᱦᱟᱛᱟᱣ ᱦᱩᱭᱩᱜᱼᱟ ᱯᱟᱪᱟᱥ ᱠᱤᱞᱳ ᱨᱮ ᱪᱮᱫ ᱞᱮᱠᱟ ᱯᱟᱲᱟᱜᱼᱟ ᱦᱳᱭ ᱚᱱᱟ ᱜᱮ ᱠᱟᱱᱟ ᱦᱳᱭ ᱦᱳᱭ ᱥᱟᱢᱟᱝ ᱨᱮ ᱦᱚᱸᱜ ᱫᱚᱠᱟᱱ ᱠᱷᱩᱞᱟᱹᱣ ᱜᱮᱭᱟ ᱦᱟᱸᱜ ᱪᱟᱞᱟᱜᱼᱟᱞᱤᱧ ᱦᱮᱸᱥᱮ ᱟᱨ ᱧᱮᱞ ᱠᱟᱛᱮᱫ ᱜᱮ ᱱᱟᱜ ᱞᱤᱧ ᱞᱟᱹᱭᱟ ᱦᱳᱭ ᱦᱳᱭ ᱦᱳᱭ ᱦᱳᱭ ᱟᱞᱮ ᱥᱮᱫ ᱢᱟ ᱫᱚᱠᱟᱱ ᱢᱮᱱᱟᱜ ᱜᱮᱭᱟ ᱚᱱᱠᱟ ᱟᱹᱰᱤ ᱫᱤᱱ ᱠᱷᱚᱱ ᱜᱮ ᱦᱮᱱᱟᱜ ᱜᱮᱭᱟ ᱞᱮᱠᱤᱱ ᱵᱮᱥᱟᱜ ᱠᱚ ᱵᱟᱭ ᱧᱟᱢᱚᱜᱼᱟ ᱟᱨ ᱚᱸᱰᱮ ᱦᱟᱸᱜ ᱞᱤᱧ ᱟᱸᱡᱚᱢ ᱧᱟᱢ ᱠᱮᱫᱼᱟ ᱟᱹᱵᱤᱱ ᱵᱤᱱ ᱠᱷᱩᱞᱟᱹᱣ ᱠᱟᱜᱼᱟ ᱮᱱᱠᱷᱟᱱ ᱚᱸᱰᱮ ᱜᱮ ᱪᱟᱞᱟᱜ ᱥᱟᱱᱟ ᱠᱟᱱ ᱛᱟᱦᱮᱸᱫᱼᱟ ᱦᱳᱭ ᱴᱷᱤᱠᱜᱮᱭᱟ ᱪᱟᱞᱟᱜᱼᱤᱧ ᱦᱟᱸᱜ ᱫᱟᱠᱟ ᱫᱟᱜᱼᱢᱟᱹᱲᱤ ᱠᱚ ᱡᱚᱢ ᱵᱟᱲᱟ ᱠᱟᱛᱮᱫ ᱫᱚᱥ ᱵᱟᱡᱮ ᱥᱮᱫ ᱦᱮᱞᱳ ᱦᱚᱸ ᱛᱟᱦᱞᱮ ᱦᱟᱸᱰᱮ ᱥᱮᱱ ᱠᱟᱛᱮᱫ ᱜᱮ ᱧᱮᱞ ᱦᱩᱭᱩᱜᱼᱟ ᱪᱟᱣᱞᱮ ᱢᱟᱲᱟᱝ ᱦᱟᱛᱟᱣ ᱦᱩᱭᱩᱜᱼᱟ ᱟᱨ ᱪᱮᱫ ᱛᱟᱨᱯᱚᱨᱮ ᱱᱟᱜ ᱧᱮᱞ ᱦᱩᱭᱩᱜᱼᱟ ᱦᱚᱸ ᱦᱚᱸ ᱦᱚᱸ

ᱴᱷᱤᱠᱜᱮᱭᱟ ᱛᱚᱵᱮ ᱢᱟ ᱦᱮᱸ